ᱡᱚᱦᱟᱨ ᱜᱮ ᱱᱚᱰᱮ ᱚᱠᱛᱚ ᱥᱟᱶᱛᱮ ᱟᱢᱟᱜ ᱴᱚᱴᱷᱟᱨᱮ ᱪᱮᱫ ᱛᱤᱨᱞᱟᱹ ᱠᱚᱣᱟᱜ ᱮᱱᱮᱢ ᱵᱚᱫᱚᱞ ᱟᱠᱟᱱᱟ ᱱᱤᱛᱳᱜ ᱱᱚᱣᱟ ᱥᱟᱹᱨᱤ ᱠᱟᱛᱷᱟ ᱞᱟᱹᱭᱛᱮ ᱜᱟᱱᱚᱜᱼᱟ ᱵᱚᱫᱚᱞ ᱟᱠᱟᱱᱟ ᱥᱮᱫᱟᱭ ᱫᱚ ᱛᱤᱨᱞᱟᱹ ᱦᱚᱯᱚᱱ ᱠᱚᱣᱟᱜ ᱫᱚ ᱩᱱᱟᱹᱜ ᱵᱚᱫᱚᱞ ᱵᱟᱝ ᱛᱟᱦᱮᱸ ᱠᱟᱱᱟ ᱟᱫᱚ ᱱᱤᱛᱚᱜ ᱫᱚ ᱥᱚᱢᱟᱡ ᱯᱚᱨᱤᱵᱚᱨᱛᱚᱱ ᱥᱟᱶ ᱥᱟᱶᱛᱮ ᱡᱚᱛᱚᱣᱟᱜ ᱜᱮ ᱯᱚᱨᱤᱵᱚᱨᱛᱚᱱ ᱪᱟᱞᱟᱜ ᱠᱟᱱᱟ ᱟᱨ ᱢᱤᱫ ᱠᱟᱛᱷᱟ ᱢᱮᱱ ᱜᱟᱱᱚᱜᱼᱟ ᱠᱟᱺᱪ ᱯᱟᱦᱤᱞ ᱧᱚᱜ ᱫᱚ ᱡᱮᱢᱚᱱ ᱛᱤᱨᱞᱟᱹ ᱠᱚᱫᱚ ᱚᱞᱚᱜ ᱯᱟᱲᱟᱦᱟᱜ ᱵᱟᱝᱠᱚ ᱥᱮᱬᱟᱭᱮᱫ ᱠᱟᱢ ᱛᱟᱦᱮᱸᱠᱟᱱᱟ ᱠᱷᱟᱹᱞᱤ ᱠᱚᱲᱟ ᱦᱚᱯᱚᱱᱜᱮ ᱛᱟᱨᱯᱚᱨᱮ ᱛᱤᱨᱞᱟᱹ ᱦᱚᱯᱚᱱ ᱠᱚᱫᱚ ᱡᱟᱜᱮ ᱚᱲᱟᱜ ᱠᱚᱨᱮᱱᱟᱜ ᱠᱟᱹᱢᱤᱨᱮ ᱠᱚ ᱡᱚᱯᱲᱟᱣ ᱠᱚᱜ ᱠᱟᱱ ᱛᱟᱦᱮᱱᱟ ᱟᱫᱚ ᱱᱤᱛᱚᱜ ᱫᱚ ᱤᱥᱠᱩᱞ ᱠᱚᱞᱮᱡᱽ ᱚᱯᱤᱥ ᱟᱫᱟᱞᱚᱛ ᱡᱮᱠᱳᱱᱳ ᱡᱟᱭᱜᱟ ᱨᱮᱜᱮ ᱛᱤᱨᱞᱟᱹ ᱦᱚᱯᱚᱱ ᱢᱮᱱᱟᱜ ᱟᱠᱟᱜ ᱠᱚᱣᱟ ᱟᱫᱚ ᱛᱤᱨᱞᱟᱹ ᱦᱚᱯᱚᱱ ᱦᱚᱸ ᱱᱤᱛᱚᱜ ᱚᱯᱤᱥ ᱠᱳᱴ ᱠᱟᱪᱷᱟᱨᱤ ᱛᱷᱮᱠᱮ ᱡᱚᱛᱚ ᱡᱟᱭᱜᱟ ᱨᱮᱜᱮ ᱢᱮᱱᱟᱜ ᱠᱚᱣᱟ ᱛᱟᱦᱞᱮ ᱱᱤᱭᱟᱹ ᱠᱚ ᱧᱮᱞ ᱠᱟᱛᱮ ᱜᱮ ᱵᱟᱰᱟᱭ ᱧᱟᱢᱚᱜ ᱠᱟᱱᱟ ᱚᱠᱛᱚ ᱥᱟᱶ ᱥᱟᱶᱛᱮ ᱡᱚᱛᱚ ᱴᱚᱴᱷᱟᱨᱮᱱ ᱛᱤᱨᱞᱟᱹ ᱠᱚᱜᱮ ᱠᱚ ᱵᱚᱫᱚᱞᱟᱠᱟᱱᱟ ᱟᱫᱚ ᱱᱤᱛᱚᱜ ᱫᱚ ᱥᱤᱠᱷᱱᱟᱹᱛ ᱥᱮ ᱚᱞᱚᱜ ᱯᱟᱲᱦᱟᱜ ᱛᱮᱦᱚᱸ ᱚᱯᱤᱥ ᱠᱟᱪᱷᱟᱨᱤ ᱠᱟᱢᱤ ᱞᱟᱜᱤᱫ ᱛᱮᱦᱚᱸ ᱡᱚᱛᱚ ᱜᱮ ᱵᱷᱤᱱᱱᱚ ᱵᱷᱤᱱᱱᱚ ᱠᱟᱢᱤ ᱞᱟᱜᱤᱫ ᱱᱤᱛᱚᱜ ᱫᱚ ᱥᱚᱨᱠᱟᱨᱤ ᱵᱷᱟᱵᱮ ᱱᱤᱛᱚᱜ ᱫᱚ ᱠᱳᱱᱳ ᱯᱨᱟᱭᱵᱷᱮᱪ ᱵᱷᱟᱵᱮ ᱥᱮ ᱠᱮᱣ ᱫᱚ ᱟᱵᱟᱨ ᱱᱤᱡᱮᱭᱟᱜ ᱵᱩᱫᱽᱫᱷᱤᱛᱮ ᱛᱩᱨᱞᱟᱹ ᱦᱚᱯᱚᱱ ᱵᱮᱵᱥᱟ ᱵᱟᱱᱤᱡᱡᱚ ᱡᱮᱠᱳᱱᱳ ᱛᱤᱨᱮᱭᱟᱜ ᱠᱟᱢᱤ ᱱᱟᱱᱟ ᱨᱚᱠᱚᱢ ᱵᱷᱟᱵᱮ ᱡᱚᱯᱲᱟᱣ ᱢᱮᱱᱟᱜ ᱠᱟᱜ ᱠᱚᱣᱟ ᱟᱫᱚ ᱚᱱᱟ ᱞᱟᱹᱭᱛᱮ ᱜᱟᱱᱚᱜᱼᱟ ᱟᱵᱚ ᱱᱚᱣᱟ ᱫᱤᱥᱚᱢᱨᱮ ᱢᱤᱫ ᱵᱟᱨ ᱠᱚ ᱛᱤᱨᱞᱟᱹ ᱫᱚ ᱱᱟᱢᱟᱞ ᱠᱟᱢᱟ ᱱᱟᱢᱟᱞ ᱠᱟᱢᱤ ᱞᱮᱠᱟᱱ ᱦᱳᱭᱛᱚ ᱵᱟᱨᱦᱮ ᱦᱚᱸᱠᱚ ᱥᱮᱱᱟᱜ ᱠᱟᱱᱜᱮᱭᱟ ᱩᱱᱟᱹᱜ ᱵᱟᱰᱟᱭ ᱵᱟᱝ ᱵᱟᱲᱟᱭᱟ ᱟᱫᱚ ᱵᱟᱨᱦᱮ ᱠᱟ ᱢᱤ ᱥᱮ ᱱᱟᱢᱟᱞ ᱠᱟᱪᱷᱟᱲ ᱦᱚᱸᱠᱚ ᱥᱮᱱᱟᱜ ᱠᱟᱱ ᱨᱮᱦᱚᱸ ᱨᱮᱸᱜᱮᱡ ᱡᱟᱞᱟ ᱱᱟᱱᱟᱨᱚᱠᱚᱢ ᱟᱱᱟᱴ ᱨᱮᱦᱮᱸᱠᱚ ᱯᱟᱲᱟᱜ ᱠᱟᱱ ᱜᱮᱭᱟ ᱟᱫᱚ ᱚᱱᱟ ᱠᱷᱟ ᱛᱤᱨᱛᱮᱧ ᱞᱟᱹᱟᱭᱟ ᱱᱤᱛᱳᱜ ᱚᱠᱛᱚ ᱥᱟᱶᱛ ᱛᱤᱨᱞᱟᱹ ᱦᱚᱯᱚᱱ ᱫᱚ ᱠᱚᱲᱟ ᱦᱚᱯᱚᱱ ᱞᱮᱠᱟᱜᱮ ᱟᱹᱰᱤ ᱩᱛᱟᱹᱨ ᱠᱟᱢᱤ ᱥᱮ ᱡᱮᱠᱳᱱᱳ ᱰᱤᱥᱚᱭ ᱛᱮᱜᱮ ᱠᱚ ᱞᱟᱦᱟᱣᱟᱠᱟᱱ ᱜᱮᱭᱟ